ᱟᱞᱮ ᱫᱚ ᱛᱷᱚᱲᱟ ᱟᱛᱳ ᱠᱷᱚᱡ ᱫᱚᱞᱮ ᱵᱷᱮᱜᱟᱨ ᱧᱚᱜ ᱜᱮᱭᱟ ᱟᱞᱮᱭᱟᱜ ᱡᱚᱢᱤ ᱦᱚᱸ ᱢᱮᱱᱟᱜᱼᱟ ᱟᱭᱢᱟ ᱜᱚᱴᱟᱝ ᱠᱩᱲᱤ ᱵᱤᱜᱷᱟᱹ ᱞᱮᱠᱟ ᱛᱚ ᱟᱞᱮ ᱫᱚ ᱯᱤᱲᱦᱤ ᱩᱯᱚᱨ ᱯᱤᱲᱦᱤ ᱟᱞᱮᱫᱚ ᱡᱚᱱᱰᱨᱟ ᱟᱨ ᱩᱞ ᱵᱟᱜᱟᱱᱞᱮ ᱪᱟᱥᱼᱟ ᱩᱞ ᱡᱚ ᱞᱮ ᱪᱟᱥ ᱵᱟᱲᱟᱭᱟ ᱤᱧ ᱫᱟᱫᱟ ᱦᱚᱸ ᱩᱞᱮ ᱪᱟᱥ ᱠᱟᱫᱟ ᱡᱚᱱᱰᱮᱟᱭ ᱪᱟᱥ ᱠᱟᱫᱟ ᱟᱨ ᱟᱞᱮ ᱦᱚᱸ ᱩᱞ ᱞᱮ ᱪᱟᱥ ᱟᱨ ᱡᱚᱱᱰᱨᱟ ᱞᱮ ᱪᱟᱥ ᱠᱟᱫᱟ ᱡᱚᱱᱰᱨᱟ ᱡᱚᱠᱷᱚᱱ ᱦᱩᱭᱩᱜᱼᱟ ᱛᱚ ᱛᱚᱠᱷᱚᱱ ᱦᱩᱭ ᱵᱟᱲᱟ ᱠᱟᱛᱮ ᱛᱚ ᱨᱟᱠᱟᱵ ᱵᱟᱲᱟᱭᱟᱞᱮ ᱢᱟᱱᱮ ᱛᱟᱥᱮ ᱨᱚᱦᱚᱲᱟᱞᱮ ᱨᱚᱦᱚᱲ ᱵᱟᱲᱟ ᱠᱟᱛᱮ ᱛᱚ ᱜᱟᱹᱰᱤ ᱠᱚ ᱟᱹᱜᱩᱭᱟ ᱢᱟᱨᱟᱝ ᱜᱟᱹᱰᱤ ᱴᱨᱟᱠ ᱜᱟᱹᱰᱤ ᱛᱚ ᱚᱱᱟ ᱜᱟᱹᱰᱤ ᱛᱮᱠᱚ ᱤᱫᱤ ᱛᱟᱞᱮᱭᱟ ᱯᱮᱨᱮᱡ ᱜᱟᱹᱰᱤ ᱠᱚ ᱤᱫᱤᱭᱟ ᱛᱚ ᱯᱚᱭᱥᱟ ᱦᱚᱸ ᱦᱩᱭᱩᱜ ᱛᱟᱞᱮ ᱜᱮᱭᱟ ᱡᱟᱜᱮ ᱞᱟᱵᱽ ᱠᱚᱦᱚᱸ ᱵᱷᱟᱜᱮ ᱜᱮ ᱦᱩᱭᱩᱜᱼᱟ ᱚᱱᱟ ᱛᱮᱞᱮ ᱪᱟᱥ ᱵᱟᱲᱟᱭᱟ ᱡᱚᱱᱰᱨᱟ ᱯᱤᱲᱦᱤ ᱩᱯᱚᱨ ᱯᱤᱲᱦᱤ ᱛᱚ ᱤᱧ ᱞᱟᱹᱴᱩ ᱵᱟᱵᱟ ᱛᱟᱠᱚ ᱪᱟᱥ ᱠᱟᱱ ᱛᱟᱦᱮᱱᱟ ᱛᱚ ᱚᱱᱟ ᱯᱚᱨᱮ ᱤᱧ ᱵᱟ ᱛᱟᱠᱚ ᱤᱧ ᱵᱟ ᱛᱟᱠᱚ ᱫᱚ ᱟᱞᱮ ᱟᱨ ᱟᱞᱮ ᱫᱚ ᱟᱞᱮᱨᱮᱱ ᱜᱤᱫᱽᱨᱟᱹ ᱠᱚᱞᱮ ᱞᱟᱹᱭ ᱠᱚᱣᱟ ᱟᱫᱚ ᱩᱞ ᱡᱚᱠᱷᱚᱱ ᱡᱚᱜᱼᱟ ᱛᱚ ᱡᱚ ᱵᱟᱲᱟ ᱠᱟᱛᱮ ᱮᱥᱯᱨᱮᱭᱟᱞᱮ ᱢᱚᱡᱽ ᱛᱮᱞᱮ ᱫᱮᱠᱷᱟ ᱥᱩᱱᱟᱭᱟ ᱫᱟᱜ ᱞᱮ ᱫᱩᱞᱟ ᱵᱩᱴᱟᱹᱨᱮ ᱛᱟᱨᱯᱚᱨᱮ ᱡᱚᱠᱷᱚᱱ ᱡᱚᱜᱼᱟ ᱵᱤᱞᱤᱜᱼᱟ ᱛᱚ ᱛᱚᱠᱷᱚᱱ ᱵᱟᱦᱨᱮ ᱠᱷᱚᱡ ᱦᱚᱲ ᱠᱚ ᱦᱤᱡᱩᱜᱼᱟ ᱠᱤᱨᱤᱧ ᱞᱟᱹᱜᱤᱫ ᱧᱮᱞ ᱟᱜ ᱠᱚ ᱚᱠᱚᱭᱴᱟᱜ ᱚᱠᱟᱴᱟᱜ ᱠᱚ ᱠᱩᱥᱤᱭᱟᱜᱼᱟ ᱛᱚ ᱚᱱᱟ ᱠᱚᱜᱮ ᱠᱤᱨᱤᱧ ᱟᱠᱚ ᱟᱨᱠᱚ ᱤᱫᱤᱭᱟ ᱜᱟᱹᱰᱤ ᱠᱮ ᱜᱟᱹᱰᱤ ᱱᱤᱝᱠᱟ ᱜᱮ ᱟᱞᱮ ᱫᱚ ᱯᱤᱲᱦᱤ ᱩᱯᱚᱨ ᱯᱤᱲᱦᱤ ᱞᱮ ᱪᱟᱥ ᱵᱟᱲᱟᱭᱟ ᱟᱨ ᱱᱤᱝᱠᱟᱜᱮ ᱟᱞᱮᱨᱮᱱ ᱜᱤᱫᱽᱨᱟᱹ ᱠᱚᱞᱮ ᱪᱮᱫ ᱟᱠᱚᱣᱟ